ᱤᱧ ᱫᱚ ᱠᱟᱹᱱᱟᱹᱭ ᱥᱚᱨ ᱵᱩᱨᱩ ᱵᱚᱸᱜᱟ ᱧᱮᱞᱤᱧ ᱠᱩᱥᱤᱭᱟᱜᱼᱟ ᱴᱷᱟᱶ ᱫᱚ ᱡᱚᱭ ᱞᱚᱵᱚᱨ ᱞᱩᱣᱟᱹᱜᱟ ᱛᱟᱞᱟ ᱨᱮ ᱢᱮᱱᱟᱜᱼᱟ ᱵᱩᱨᱩ ᱨᱮᱫᱚ ᱫᱮᱡᱚᱜ ᱤᱧ ᱠᱩᱥᱤᱭᱟᱜᱼᱟ ᱟᱨ ᱵᱩᱨᱩ ᱪᱮᱛᱟᱱ ᱨᱮ ᱥᱟᱱᱟᱢᱟᱜ ᱜᱮ ᱧᱟᱢᱚᱜᱼᱟ ᱟᱨ ᱵᱩᱨᱩ ᱪᱮᱛᱟᱱ ᱨᱮ ᱥᱩᱲᱩᱡᱼᱥᱩᱲᱩᱡ ᱦᱚᱨ ᱢᱮᱱᱟᱜᱼᱟ ᱚᱱᱟ ᱦᱚᱨ ᱛᱮᱢ ᱪᱟᱞᱟᱣ ᱞᱮᱱᱠᱷᱟᱱ ᱢᱤᱫᱴᱟᱝ ᱡᱷᱟᱨᱱᱟ ᱫᱟᱜ ᱧᱟᱢᱚᱜᱼᱟ ᱚᱱᱟ ᱨᱟᱥᱛᱟ ᱫᱚ ᱫᱚᱢᱮ ᱜᱮ ᱠᱩᱪᱤᱛᱟ ᱟᱨ ᱚᱸᱰᱮ ᱢᱤᱫ ᱧᱤᱫᱟᱹ ᱮᱱᱮᱡᱼᱥᱮᱹᱨᱮᱹᱧ ᱦᱩᱭᱩᱜᱼᱟ ᱧᱮᱧᱮᱞ ᱦᱚᱲ ᱠᱚ ᱟᱹᱰᱤ ᱠᱚ ᱨᱟᱹᱥᱠᱟᱹᱭᱟ